ᱠᱤᱪᱷᱩ ᱥᱮᱨᱢᱟ ᱢᱟᱲᱟᱝ ᱨᱮ ᱡᱟᱦᱟᱸ ᱠᱟᱹᱴᱤᱡ ᱯᱷᱳᱱ ᱛᱟᱦᱮᱸ ᱠᱟᱱᱟ ᱚᱱᱟ ᱯᱷᱳᱱ ᱨᱮᱫᱚ ᱯᱷᱳᱱ ᱦᱤᱡᱩᱜ ᱥᱮᱱᱚᱜ ᱟᱨ ᱥᱮᱨᱮᱧ ᱟᱸᱡᱚᱢ ᱜᱮ ᱜᱟᱱᱚᱜ ᱠᱟᱱ ᱛᱟᱦᱮᱱᱟ ᱟᱨ ᱱᱤᱛᱚᱜ ᱡᱟᱦᱟᱸ ᱥᱢᱨᱟᱴ ᱯᱷᱳᱱ ᱠᱚ ᱤᱭᱩᱡᱽ ᱮᱫᱟ ᱚᱱᱟ ᱫᱚ ᱚᱱᱞᱟᱤᱱ ᱨᱮᱭᱟᱜ ᱠᱟᱹᱢᱤ ᱦᱚᱸ ᱜᱟᱱᱚᱜ ᱟ ᱥᱮ ᱥᱮᱨᱮᱧ ᱟᱸᱡᱚᱢ ᱜᱟᱱᱚᱜ ᱟ ᱥᱮ ᱯᱷᱳᱱ ᱪᱟᱞᱟᱣ ᱦᱤᱡᱩᱜᱼᱟ ᱟᱨ ᱥᱟᱺᱜᱤᱧ ᱨᱮᱭᱟᱜ ᱡᱤᱱᱤᱥ ᱥᱩᱨ ᱨᱮᱦᱚᱸ ᱧᱮᱞ ᱜᱟᱱᱚᱜ ᱟ ᱟᱨ ᱞᱟᱦᱟ ᱠᱷᱚᱱ ᱫᱚ ᱱᱮᱴᱚᱣᱟᱨᱠ ᱫᱚ ᱵᱷᱟᱹᱜᱤ ᱜᱮᱭ ᱧᱟᱢᱟ ᱟᱨ ᱤᱧ ᱫᱚ ᱡᱤᱳᱚ ᱥᱤᱢᱤᱧ ᱵᱮᱣᱦᱟᱨ ᱮᱫᱟ ᱟᱨ ᱪᱟᱸᱫᱳ ᱨᱮ ᱵᱟᱨ ᱜᱮᱥᱟᱭ ᱯᱚᱱᱜᱮᱞ ᱟᱨᱮ ᱴᱟᱠᱟᱧ ᱨᱤᱪᱟᱨᱡᱟ ᱚᱱᱟ ᱨᱮ ᱰᱮᱹᱲ ᱡᱤ ᱵᱤ ᱱᱮᱴ ᱤᱧ ᱧᱟᱢᱟ